ᱦᱮᱞᱳ ᱜᱚᱢᱠᱮ ᱟᱪᱷᱟ ᱱᱤᱭᱟᱹ ᱫᱚ ᱢᱤᱫᱴᱮᱱ ᱮᱱᱡᱤᱭᱚ ᱠᱟᱱᱟ ᱟᱹᱞᱤᱧ ᱫᱚ ᱵᱟᱸᱠᱩᱲᱟ ᱠᱷᱚᱱ ᱞᱤᱧ ᱞᱟᱹᱭᱮᱫᱟ ᱟᱫᱚᱞᱤᱧ ᱢᱮᱱᱮᱫᱟ ᱟᱯᱮ ᱚᱱᱟ ᱮᱱᱡᱤᱭᱚ ᱨᱮᱭᱟᱜ ᱧᱩᱛᱩᱢ ᱫᱚ ᱵᱷᱟᱞᱟ ᱪᱮᱫ ᱠᱟᱱᱟ ᱳᱸᱻ ᱢᱟᱱᱮ ᱱᱤᱭᱟᱹ ᱮᱱᱡᱤᱭᱚ ᱫᱚ ᱮᱠᱮᱱ ᱟᱹᱫᱤᱵᱟᱹᱥᱤᱭᱟᱜ ᱠᱟᱱᱜᱮᱭᱟ ᱳ ᱟᱫᱚ ᱧ ᱢᱮᱱᱮᱫ ᱛᱟᱦᱮᱱᱟ ᱟᱯᱮ ᱱᱤᱭᱟᱹ ᱮᱱᱡᱤᱭᱚ ᱨᱮ ᱪᱮᱫ ᱪᱮᱫᱠᱚ ᱠᱟᱹᱢᱤ ᱦᱚᱨᱟ ᱠᱚ ᱦᱩᱭᱩᱜ ᱛᱟᱯᱮᱭᱟ ᱦᱮᱸ ᱳ ᱦᱮᱸ

ᱦᱮᱸ ᱦᱮᱸ ᱚᱸᱻ ᱟᱫᱚᱹᱧ ᱢᱮᱱᱫᱟ ᱢᱟᱨᱟᱝ ᱟᱹᱰᱤ ᱱᱟᱯᱟᱭ ᱠᱟᱛᱷᱟ ᱟᱹᱰᱤᱢᱟᱨᱟᱝ ᱢᱤᱫᱴᱮᱡ ᱮᱱᱡᱤᱭᱚ ᱯᱮ ᱪᱟᱞᱟᱣᱮᱫᱟ ᱟᱪᱷᱟ ᱱᱤᱭᱟᱹᱠᱩ ᱪᱟᱞᱟᱣ ᱵᱟᱛᱟᱣ ᱠᱷᱟᱹᱛᱤᱨ ᱛᱮ ᱛᱷᱚᱲᱟᱢᱤᱫᱴᱮᱡ ᱯᱷᱟᱱᱰ ᱦᱚᱛᱚ ᱫᱚᱨᱠᱟᱨ ᱠᱟᱱᱜᱮᱭᱟ ᱟᱪᱪᱷᱟ ᱚᱱᱟ ᱯᱷᱟᱱᱰ ᱠᱚ ᱚᱠᱟ ᱠᱚ ᱪᱮᱫ ᱞᱮᱠᱟᱯᱮ ᱧᱟᱢᱫᱟᱥᱮ ᱥᱮᱯᱮ ᱪᱮᱫᱞᱮᱠᱟᱭᱮᱫᱟ ᱦᱮᱸ ᱳ ᱟᱪᱷᱟ ᱟᱫᱚᱹᱧ ᱢᱮᱱᱞᱮᱠᱷᱟᱡ ᱡᱮ ᱟᱞᱮ ᱦᱚᱸ ᱟᱛᱳᱴᱚᱞᱟᱨᱮ ᱢᱮᱱᱟᱜᱞᱮᱭᱟ ᱟᱞᱮᱦᱚᱸ ᱡᱩᱫᱤᱞᱮ ᱢᱮᱱᱞᱮᱠᱷᱟᱡ ᱟᱯᱮᱭᱟᱜ ᱢᱤᱫᱴᱮᱡ ᱥᱚᱝᱥᱛᱷᱟ ᱥᱮᱛᱮᱜ ᱪᱮᱫᱞᱮᱠᱟ ᱠᱟᱛᱮ ᱜᱚᱲᱚ ᱥᱚᱯᱚᱦᱚᱫᱞᱮ ᱧᱟᱢᱫᱟᱲᱮᱠᱮᱭᱟ ᱥᱮ ᱟᱞᱮ ᱠᱚᱨᱮᱱ ᱦᱚ ᱜᱤᱫᱽᱨᱟᱹ ᱠᱚ ᱦᱮᱱᱟᱜᱠᱚ ᱜᱮᱭᱟ ᱥᱮ ᱪᱟᱥᱵᱟᱥ ᱦᱚᱞᱮ ᱠᱟᱹᱢᱤ ᱵᱟᱲᱟᱭᱜᱮᱭᱟ ᱟᱫᱚ ᱚᱱᱠᱟ ᱠᱷᱟᱹᱛᱤᱨ ᱛᱮ ᱡᱟᱦᱟᱱᱟᱜ ᱥᱩᱡᱚᱜ ᱥᱩᱵᱤᱫᱷᱟᱞᱮ ᱧᱟᱢ ᱫᱟᱲᱮᱭᱟᱜᱼᱟ

ᱦᱮᱸ ᱳ ᱦᱮᱸ ᱟᱪᱷᱟ ᱟᱯᱮᱭᱟᱜ ᱟᱹᱰᱤ ᱱᱟᱯᱟᱭ ᱠᱟᱛᱷᱟ ᱟᱫᱚᱹᱧᱢᱮᱱᱮᱫᱟ ᱟᱢᱦᱚ ᱵᱚᱞᱮᱢ ᱞᱟᱹᱭᱠᱮᱫᱟ ᱛᱷᱚᱲᱟ ᱟᱯᱮ ᱜᱤᱫᱽᱨᱟᱹ ᱮᱰᱩᱠᱮᱥᱚᱱ ᱱᱤᱭᱮᱯᱮ ᱠᱟᱹᱢᱤᱭᱮᱫᱟ ᱥᱮ ᱟᱞᱮᱨᱮᱱ ᱛᱷᱚᱲᱟ ᱜᱤᱫᱽᱨᱟᱹ ᱠᱚ ᱦᱮᱱᱟᱜ ᱠᱚᱛᱟ ᱞᱮᱭᱟ ᱩᱱᱠᱩ ᱠᱚ ᱵᱟᱠᱩ ᱯᱟᱲᱦᱟᱜ ᱠᱟᱱᱟ ᱥᱮ ᱚᱱᱠᱟᱱ ᱡᱟᱦᱟᱱ ᱥᱩᱡᱚᱜ ᱥᱩᱵᱤᱫᱷᱟᱞᱮ ᱧᱟᱢ ᱫᱟᱲᱤᱭᱟᱜ ᱟ ᱡᱮ ᱚᱸᱰᱮ ᱦᱚᱥᱴᱮᱞ ᱨᱮᱞᱮ ᱫᱚᱦᱚ ᱫᱟᱲᱮᱭᱟᱠᱩᱣᱟ ᱥᱮ ᱟᱯᱮᱨᱮᱱ ᱡᱟᱦᱟᱸᱭ ᱠᱚ ᱢᱟᱥᱴᱟᱨ ᱠᱚ ᱦᱮᱱᱟᱜ ᱠᱩᱛᱟᱯᱮᱭᱟ ᱩᱱᱠᱩ ᱟᱞᱮ ᱱᱚᱰᱮ ᱤᱵᱷᱤᱱᱤᱝ ᱠᱚᱪᱤᱝᱯᱮ ᱮᱢᱫᱟᱲᱮᱭᱟᱠᱩᱣᱟ ᱥᱮ ᱡᱟᱦᱟᱸ ᱞᱮᱠᱟᱛᱮ ᱥᱟᱦᱟᱡᱚ ᱜᱟᱱᱚᱜ ᱟ ᱦᱮᱸ ᱦᱮᱸ

ᱦᱮᱸ ᱳ ᱟᱵᱟᱨ ᱢᱤᱫᱴᱮᱡ ᱮᱢ ᱞᱟᱹᱭᱠᱮᱫᱟ ᱡᱮ ᱟᱯᱮᱛᱷᱚᱲᱟ ᱦᱮᱞᱛᱷ ᱦᱚᱸ ᱦᱮᱱᱟᱜ ᱛᱟᱯᱮᱜᱮᱭᱟ ᱦᱮᱞᱛᱷᱱᱤᱭᱮᱯᱮ ᱠᱟᱹᱢᱤᱭ ᱜᱮᱭᱟ ᱟᱫᱚ ᱟᱞᱮ ᱱᱚᱛᱮᱱ ᱠᱚ ᱡᱚᱫᱤ ᱤᱧ ᱢᱮᱱᱞᱮᱠᱷᱟᱡ ᱠᱚᱭᱮᱠᱴᱤ ᱤᱧᱨᱮᱱ ᱟᱹᱰᱤᱢᱟᱨᱟᱝ ᱠᱚᱭᱮᱠᱴᱤ ᱯᱮᱥᱮᱱ ᱦᱮᱱᱟᱜ ᱠᱚᱣᱟ ᱥᱮ ᱩᱱᱠᱩᱫᱚ ᱟᱨᱛᱷᱤᱠ ᱫᱤᱠᱫᱤᱭᱮᱠᱚ ᱱᱟᱪᱟᱨᱧᱚᱜ ᱜᱮᱭᱟ ᱩᱱᱠᱩ ᱡᱟᱦᱟᱸ ᱞᱮᱠᱟᱛᱮ ᱥᱩᱡᱚᱜᱽ ᱥᱩᱵᱤᱫᱷᱟᱠᱚ ᱧᱟᱢ ᱫᱟᱲᱮᱭᱟᱜᱼᱟ ᱟᱯᱮᱴᱷᱮᱱ ᱠᱷᱚᱱ ᱡᱮ ᱢᱮᱰᱤᱠᱮᱞ ᱫᱤᱠᱫᱤᱭᱮ ᱥᱮ ᱟᱨᱛᱷᱤᱠ ᱫᱤᱠᱫᱤᱭᱮ ᱛᱟᱦᱚᱞᱮ ᱤᱧᱦᱚᱸ ᱛᱟᱦᱚᱞᱮ ᱚᱱᱠᱟᱞᱮᱠᱟᱧ ᱜᱟᱞᱢᱟᱨᱟᱣᱟ ᱥᱮᱧ ᱞᱟᱹᱭᱠᱮᱭᱟ ᱦᱮᱸ

ᱦᱮᱸ ᱳ ᱴᱷᱤᱠ ᱜᱮᱭᱟ ᱜᱚᱢᱠᱮ ᱟᱭᱢᱟᱞᱟᱝ ᱜᱟᱞᱢᱟᱨᱟᱣ ᱠᱮᱫᱟ ᱟᱫᱚ ᱟᱭᱢᱟ ᱥᱟᱨᱦᱟᱣ ᱟᱭᱢᱟᱠᱤᱪᱷᱩ ᱠᱷᱚᱵᱚᱨᱤᱧ ᱧᱟᱢᱠᱮᱫᱟ ᱮᱨᱯᱚᱨᱮ ᱦᱟᱸᱜ ᱫᱮᱠᱷᱤ ᱟᱢᱟᱜ ᱯᱷᱳᱱ ᱱᱟᱢᱵᱟᱨ ᱢᱟᱧ ᱧᱟᱢᱠᱮᱫ ᱜᱮᱦᱟᱸᱜ ᱟᱫᱚ ᱫᱮᱠᱷᱤ ᱟᱵᱟᱨ ᱯᱚᱨᱮᱞᱟᱝ ᱜᱟᱞᱢᱟᱨᱟᱣᱟ ᱦᱟᱸᱜ ᱟᱭᱢᱟᱠᱤᱪᱷᱩ ᱦᱩᱭ ᱵᱟᱲᱟᱭᱱᱟ ᱯᱷᱳᱱ ᱛᱮᱫᱚ ᱥᱟᱱᱟᱢ ᱠᱟᱛᱷᱟ ᱫᱚ ᱵᱟᱝ ᱦᱩᱭᱞᱮᱱᱟ ᱦᱮᱸ ᱦᱮᱸ ᱴᱷᱤᱠᱜᱮᱭᱟ ᱛᱚᱵᱮ ᱴᱷᱤᱠ ᱜᱮᱭᱟ ᱦᱮᱸ ᱡᱚᱦᱟᱨ ᱡᱚᱦᱟᱨ ᱫᱚᱦᱚᱭᱢᱮ